ᱦᱮᱸ ᱡᱮᱜᱮᱫ ᱨᱮ ᱪᱟᱞᱟᱣ ᱫᱟᱲᱮᱭᱟᱜ ᱟᱹᱧ ᱟᱥᱟᱢ ᱛᱮ ᱟᱨ ᱟᱥᱟᱢ ᱫᱚ ᱪᱟᱞᱟᱜ ᱟᱹᱧ ᱪᱟ ᱨᱮᱭᱟᱜ ᱫᱟᱨᱮ ᱠᱚ ᱥᱮ ᱪᱮᱫ ᱞᱮᱠᱟ ᱧᱮᱞᱚᱜᱼᱟ ᱢᱤᱫ ᱥᱟᱶ ᱛᱮ ᱪᱟ ᱫᱟᱨᱮ ᱩᱱᱟᱹᱜ ᱜᱟᱱ ᱫᱟᱨᱮ ᱢᱤᱫ ᱥᱟᱶ ᱛᱮ ᱧᱮᱞ ᱡᱚᱝ ᱫᱚ ᱪᱟᱞᱟᱜ ᱥᱟᱱᱟ ᱜᱮᱭᱟ ᱚᱱᱟ ᱠᱷᱟᱹᱛᱤᱨ ᱜᱤᱧ ᱪᱟᱞᱟᱜᱼᱟ